ᱵᱷᱟᱨᱚᱛ ᱫᱤᱥᱚᱢ ᱨᱮ ᱠᱷᱮᱞ ᱵᱚᱞᱛᱮ ᱯᱮᱭᱟ ᱟᱨᱦᱚᱸ ᱞᱟᱹᱜᱤᱫ ᱠᱟᱱᱟ ᱟᱫᱚ ᱠᱨᱤᱠᱮᱴ ᱠᱨᱤᱠᱮᱴ ᱫᱚ ᱟᱹᱰᱤ ᱜᱟᱱ ᱜᱮ ᱢᱟᱱᱟᱣ ᱠᱟᱡᱟᱛ ᱢᱟᱱᱟᱣ ᱦᱩᱭᱩᱜ ᱠᱟᱱᱟ ᱚᱱᱟ ᱯᱚᱨ ᱢᱮᱱᱟᱜᱼᱟ ᱯᱷᱩᱴᱵᱚᱞ ᱚᱱᱟᱦᱚᱸ ᱟᱹᱰᱤᱜᱟᱱ ᱜᱮ ᱢᱟᱱᱟᱣ ᱦᱩᱭᱩᱜ ᱠᱟᱱᱟ ᱟᱨ ᱢᱮᱱᱟᱜᱼᱟ ᱱᱚᱛᱮ ᱠᱟᱵᱟᱰᱤ ᱥᱮ ᱠᱚᱲᱟᱣᱟᱜ ᱠᱚᱲᱟᱣᱟᱜ ᱠᱨᱤᱠᱮᱴ ᱥᱮ ᱠᱩᱲᱤᱭᱟᱜ ᱠᱨᱤᱠᱮᱹᱴ ᱦᱚᱸ ᱟᱹᱰᱤᱜᱟᱱ ᱢᱟᱱᱟᱣ ᱞᱟᱹᱠᱛᱤ ᱠᱟᱱᱟ ᱛᱟᱨᱯᱚᱨᱮ ᱱᱤᱛᱚᱜ ᱵᱷᱚᱞᱤᱵᱚᱞ ᱵᱟᱥᱠᱮᱴ ᱵᱚᱞ ᱟᱨᱦᱚᱸ ᱟᱭᱢᱟ ᱠᱷᱮᱞ ᱜᱮ ᱢᱮᱱᱟᱜᱼᱟ ᱡᱮᱴᱟ ᱡᱷᱚᱛᱚ ᱯᱷᱩᱴᱵᱚᱞ ᱫᱚ ᱟᱹᱰᱤᱜᱟᱱ ᱜᱮ ᱦᱟᱨ ᱢᱟᱱᱟᱣ ᱞᱟᱹᱠᱛᱤ ᱠᱟᱱᱟ ᱚᱱᱟ ᱛᱟᱭᱚᱢ ᱢᱮᱱᱟᱜᱼᱟ ᱠᱩᱲᱤ ᱦᱚᱲᱟᱜ ᱠᱨᱤᱠᱮᱴ ᱥᱮ ᱚᱱᱟ ᱯᱚᱨ ᱢᱮᱱᱟᱜᱼᱟ ᱠᱩᱲᱤ ᱦᱚᱲᱟᱜ ᱠᱟᱵᱟᱰᱤ